ᱦᱮᱸ ᱦᱮᱞᱳ

ᱟᱞᱮ ᱥᱮᱭᱟᱜ ᱦᱟᱥᱟ ᱫᱚ ᱟᱹᱰᱤ ᱢᱚᱡᱽ ᱦᱟᱥᱟ ᱠᱟᱱᱟ ᱵᱟᱹᱞᱠᱟᱹ ᱦᱟᱥᱟ ᱠᱟᱱᱟ ᱟᱨ ᱡᱮ ᱚᱱᱠᱟ ᱤᱫ ᱤᱛᱟᱹ ᱠᱚ ᱥᱮ ᱜᱤᱛᱤᱞ ᱠᱚ ᱚᱱᱟ ᱠᱚᱫᱚ ᱵᱟᱹᱱᱩᱜᱼᱟ ᱟᱹᱰᱤ ᱢᱚᱡᱽ ᱦᱟᱥᱟ ᱠᱟᱱᱟ ᱪᱟᱥ ᱦᱚᱸ ᱟᱹᱰᱤ ᱢᱚᱡᱽ ᱜᱮ ᱦᱩᱭᱩᱜ ᱛᱟᱞᱮᱭᱟ ᱦᱳᱲᱳ ᱞᱮ ᱪᱟᱥ ᱨᱮᱦᱚᱸ ᱥᱮ ᱱᱚᱜᱼᱚᱸᱭ ᱡᱚᱱᱰᱨᱟ ᱜᱩᱦᱩᱢ ᱛᱩᱲᱤ ᱪᱟᱥᱚᱜ ᱠᱟᱱ ᱜᱮᱭᱟ ᱞᱮ ᱟᱹᱰᱤ ᱢᱚᱡᱽ ᱜᱮ ᱦᱩᱭᱩᱜ ᱠᱟᱱ ᱛᱟᱞᱮᱭᱟ ᱦᱚᱜᱼᱚᱸᱭ ᱡᱮᱢᱚᱱ ᱱᱤᱛᱚᱜ ᱫᱚ ᱜᱩᱦᱩᱢ ᱫᱚᱞᱮ ᱜᱮᱫ ᱠᱮᱫᱟ ᱵᱤᱞᱤᱭᱮᱱ ᱛᱟᱞᱮᱭᱟ ᱛᱩᱲᱤ ᱠᱚ ᱨᱟᱠᱟᱵ ᱠᱮᱫᱟ ᱱᱤᱛᱚᱜ ᱫᱚ ᱡᱚᱱᱰᱨᱟ ᱢᱮᱱᱟᱜ ᱛᱟᱞᱮᱭᱟ ᱡᱚᱱᱰᱨᱟ ᱫᱚ ᱟᱹᱣᱨᱤ ᱧᱚᱜᱼᱟ ᱟᱨ ᱚᱱᱠᱟ ᱦᱳᱲᱳ ᱠᱩᱡ ᱡᱚᱞᱟ ᱦᱳᱲᱳ ᱠᱚ ᱨᱚᱦᱚᱭ ᱟᱠᱟᱫᱟ ᱡᱮᱴᱟ ᱠᱚ ᱢᱮᱛᱟᱜ ᱦᱟᱭᱵᱤᱝ ᱦᱳᱲᱳ ᱚᱱᱟ ᱠᱚ ᱨᱚᱦᱚᱭ ᱟᱠᱟᱫᱟ

ᱡᱚᱱᱰᱨᱟ ᱠᱚᱫᱚ ᱨᱚᱦᱚᱭᱟᱠᱚ ᱤᱱᱠᱟ ᱢᱟᱜᱽ ᱪᱟᱸᱫᱩ ᱢᱟᱜ ᱪᱟᱸᱫᱩ ᱥᱮᱥ ᱥᱮᱥ ᱥᱮᱡ ᱠᱚ ᱨᱚᱦᱚᱭᱟ ᱡᱚᱱᱰᱨᱟ ᱫᱚ ᱦᱳᱲᱳ ᱠᱚᱦᱚᱸ ᱤᱱᱠᱟ ᱦᱟᱭᱞᱤᱝ ᱦᱳᱲᱳ ᱠᱚᱫᱚ ᱢᱟᱜᱽ ᱪᱟᱸᱫᱳ ᱥᱮᱥ ᱤᱱᱠᱟ ᱯᱷᱟᱜᱩᱱ ᱢᱟᱜᱽ ᱪᱟᱸᱫᱳ ᱥᱮᱥ ᱨᱮ ᱚᱠᱟ ᱫᱚ ᱯᱷᱟᱹᱜᱩᱣᱟ ᱯᱷᱟᱹᱜᱩᱱ ᱪᱟᱸ ᱫᱚ ᱦᱚᱠᱚ ᱨᱚᱦᱚᱭ ᱜᱮᱭᱟ ᱛᱟᱭᱚᱢ ᱦᱳᱲᱳ ᱫᱚ ᱦᱮᱸ ᱟᱞᱮ ᱥᱮᱡ ᱫᱚ ᱟᱹᱰᱤ ᱱᱟᱯᱟᱭ ᱜᱮ ᱦᱩᱭᱩᱜᱼᱟ ᱫᱟᱜ ᱠᱚᱦᱚᱸ ᱢᱟᱨᱥᱟᱞ ᱫᱟᱜ ᱛᱮᱞᱮ ᱫᱟᱜ ᱟᱜᱼᱟ ᱥᱮᱞᱚ ᱠᱚᱫᱚ ᱵᱟᱹᱱᱩᱜᱼᱟ ᱢᱟᱨᱥᱟᱞ ᱠᱚ ᱵᱤᱫ ᱵᱤᱫ ᱵᱟᱲᱟ ᱟᱠᱟᱫᱟ ᱚᱲᱟᱜ ᱠᱚᱨᱮ ᱚᱱᱟ ᱠᱚ ᱢᱟᱨᱥᱟᱞ ᱛᱮᱜᱮ ᱞᱮ ᱫᱟᱜ ᱟᱜᱼᱟ ᱚᱱᱟ ᱠᱚ ᱛᱤᱜᱤ ᱦᱩᱭᱩᱜ ᱛᱟᱞᱮᱭᱟ ᱟᱹᱰᱤ ᱢᱚᱡᱽ ᱜᱮ ᱦᱩᱭᱩᱜᱼᱟ ᱦᱩᱭ ᱫᱚ ᱱᱟᱯᱟᱭ ᱜᱮ ᱦᱩᱭᱩᱜᱚᱜᱼᱟ

ᱦᱮᱸ ᱦᱮᱸ ᱡᱚᱠᱷᱚᱱ ᱞᱟᱹᱭᱤᱱ ᱵᱟᱝ ᱞᱟᱹᱭᱤᱱ ᱵᱟᱝ ᱛᱟᱦᱮᱱᱟ ᱛᱚᱠᱷᱚᱱ ᱫᱚ ᱥᱮᱞᱚ ᱚᱱᱟ ᱢᱤᱥᱤᱱ ᱛᱮ ᱟᱨᱮᱡᱼᱟᱜ ᱦᱩᱭᱩᱜᱼᱟ ᱯᱩᱠᱷᱨᱤ ᱠᱷᱚᱡ ᱟᱨ ᱞᱟᱹᱭᱤᱱ ᱛᱟᱦᱮᱱ ᱠᱷᱟᱡ ᱫᱚ ᱚᱱᱟ ᱢᱟᱨᱥᱟᱞ ᱠᱷᱚ ᱜᱮ ᱰᱟᱭᱨᱮᱴ ᱠᱷᱮᱛ ᱨᱮ ᱪᱟᱞᱟᱜᱼᱟ ᱫᱟᱜ ᱫᱚ ᱚᱸᱻ ᱴᱷᱤᱠ ᱜᱮᱭᱟ ᱚᱻ ᱟᱪᱷᱟ ᱴᱷᱤᱠ ᱜᱮᱭᱟ